ᱴᱮᱠᱴᱟᱨ ᱫᱚ ᱟᱹᱰᱤ ᱥᱩᱵᱤᱫᱷᱟ ᱥᱩᱡᱳᱜ ᱥᱩᱵᱤᱫᱷᱟ ᱢᱟᱱᱮ ᱦᱚᱲᱟᱝ ᱤᱭᱟᱹ ᱛᱮᱫᱚ ᱚᱠᱟᱴᱟᱝ ᱯᱷᱚᱥᱚᱞ ᱢᱟᱱᱮ ᱩᱥᱟᱹᱨᱟ ᱵᱟᱠᱚ ᱨᱟᱠᱟᱵ ᱫᱲᱮᱭᱟᱜ ᱠᱟᱱᱟ ᱤᱱᱟᱹᱠᱚ ᱢᱟᱱᱮ ᱱᱤᱛᱚᱝ ᱜᱟᱹᱰᱤ ᱠᱚᱛᱮᱜᱮ ᱴᱮᱠᱴᱟᱨ ᱠᱚᱛᱮᱜᱮ ᱜᱮᱫ ᱢᱟᱱᱰᱟ ᱢᱟᱱᱮ ᱡᱚᱛᱚ ᱦᱩᱭᱩᱜ ᱠᱟᱱᱟ ᱥᱤᱭᱳᱜ ᱴᱤᱭᱳᱜ ᱦᱚᱸ ᱴᱮᱠᱴᱟᱨ ᱛᱮᱜᱮ ᱛᱟᱨᱯᱚᱨᱮ ᱟᱵᱟᱨ ᱦᱚᱲ ᱫᱚ ᱢᱟᱱᱮ ᱠᱚᱢᱟ ᱧᱚᱜ ᱞᱟᱜᱟ ᱠᱟᱱᱟ ᱡᱚᱛᱚ ᱢᱟ ᱜᱟᱹᱰᱤ ᱛᱮᱜᱮ ᱜᱮᱫ ᱜᱮᱢᱮᱨ ᱦᱚᱭᱛᱳ ᱚᱲᱟᱜ ᱫᱷᱟᱹᱵᱤᱡ ᱮ ᱟᱹᱜᱩ ᱦᱚᱴᱚ ᱟᱢᱟᱭ ᱛᱟᱨᱯᱚᱨᱮ ᱩᱥᱟᱹᱨᱟ ᱜᱮ ᱢᱟᱱᱮ ᱦᱚᱲ ᱛᱮ ᱦᱚᱲ ᱩᱥᱟᱹᱨᱟ ᱛᱮ ᱵᱟᱵᱚᱱ ᱤᱭᱟᱹ ᱫᱟᱲᱮᱼᱟ ᱚᱱᱟ ᱴᱮᱠᱴᱟᱨ ᱛᱮᱜᱤᱮ ᱡᱚᱛᱚᱭ ᱪᱤᱠᱟᱹᱭ ᱮᱫᱟ ᱩᱥᱟᱹᱨᱟ